ᱦᱮᱞᱳ ᱜᱚᱢᱠᱮ ᱟᱢᱟᱜ ᱨᱮᱥᱴᱩᱨᱮᱱᱥ ᱨᱮ ᱪᱮᱫ ᱠᱚ ᱡᱚᱢᱟᱜ ᱧᱟᱢᱚᱜᱼᱟ ᱦᱮᱸ ᱵᱤᱨᱭᱟᱱᱤ ᱧᱟᱢᱚᱜ ᱜᱮᱭᱟ ᱵᱤᱨᱭᱟᱱᱤ ᱢᱤᱫ ᱯᱞᱮᱹᱴ ᱨᱮ ᱛᱤᱱᱟᱹᱜ ᱠᱟᱛᱮᱫ ᱫᱟᱢ ᱟᱞᱮ ᱵᱚᱱᱫᱷᱩ ᱠᱚᱲᱟᱞᱮ ᱯᱟᱨᱴᱤ ᱞᱟᱹᱜᱤᱫ ᱟᱞᱮ ᱵᱤᱨᱭᱟᱱᱤ ᱢᱚᱬᱮ ᱯᱞᱮᱴ ᱞᱟᱜᱟᱣ ᱞᱮᱭᱟ ᱟᱨ ᱦᱮᱸ ᱟᱞᱮ ᱢᱚᱬᱮ ᱯᱞᱮ ᱴ ᱨᱮ ᱛᱤᱱᱟᱹᱜ ᱫᱟᱢ ᱯᱟᱲᱟᱣ ᱞᱮᱭᱟ ᱟᱨ ᱦᱮᱸ ᱱᱤᱭᱟᱹ ᱟᱞᱮ ᱢᱚᱬᱮ ᱯᱞᱮ ᱴ ᱡᱟᱦᱟᱸ ᱵᱤᱨᱭᱟᱱᱤ ᱞᱮ ᱦᱟᱛᱟᱣ ᱫᱟ ᱚᱱᱟ ᱢᱚᱬᱮ ᱯᱞᱮᱴ ᱵᱤᱨᱭᱟᱱᱤ ᱨᱮ ᱟᱞᱮ ᱛᱤᱱᱟᱹᱜ ᱰᱤᱥᱠᱟᱣᱩᱱᱴᱥ ᱞᱮ ᱧᱟᱢᱟ ᱟᱨ ᱱᱚᱣᱟ ᱵᱤᱨᱭᱟᱱᱤ ᱞᱮ ᱚᱰᱟᱨ ᱟᱠᱟᱫ ᱱᱚᱣᱟ ᱫᱚ ᱟᱢ ᱚᱲᱟᱜ ᱛᱮᱢ ᱟᱹᱜᱩ ᱦᱚᱴᱚᱣ ᱞᱮᱭᱟ ᱥᱮ ᱟᱞᱮ ᱜᱮ ᱪᱟᱞᱟᱣ ᱠᱟᱛᱮᱫ ᱟᱹᱜᱩ ᱦᱩᱭᱩᱜ ᱛᱟᱞᱮᱭᱟ